ᱟᱞᱮ ᱟᱛᱳ ᱥᱩᱨ ᱥᱩᱯᱩ ᱠᱚᱨᱮ ᱢᱤᱫ ᱵᱟᱨ ᱦᱚᱲ ᱰᱚᱠᱴᱳᱨ ᱢᱮᱱᱟᱜ ᱟᱠᱟᱫ ᱠᱚ ᱟᱨᱚ ᱦᱳᱭᱛᱳ ᱟᱭᱢᱟ ᱜᱮ ᱢᱮᱱᱟᱜ ᱟᱠᱟᱫ ᱠᱚ ᱢᱮᱱᱠᱷᱟᱱ ᱢᱮᱰᱤᱠᱮᱞ ᱵᱟ ᱱᱟᱨᱥᱤᱝ ᱴᱨᱮᱱᱤᱝ ᱥᱮ ᱯᱟᱲᱦᱟᱜ ᱠᱟᱛᱮ ᱟᱸᱡᱚᱢ ᱦᱩᱭᱟᱠᱟᱱᱟ ᱡᱷᱟᱲᱜᱨᱟᱢ ᱵᱮᱞᱯᱟᱦᱟᱲᱤ ᱱᱚᱣᱟ ᱠᱚᱨᱮ ᱴᱨᱮᱱᱤᱝ ᱦᱩᱭ ᱵᱟᱲᱟ ᱟᱠᱟᱱᱟ